ᱦᱚᱸ ᱜᱚᱢᱠᱮ ᱟᱞᱮ ᱥᱮᱫ ᱦᱚᱱᱟᱜ ᱵᱩᱨᱩ ᱠᱚᱪᱟ ᱫᱷᱟᱨᱟ ᱜᱮᱭᱟ ᱛᱚ ᱵᱩᱨᱩ ᱵᱷᱤᱛᱨᱤ ᱫᱷᱟᱨᱮ ᱨᱮᱜᱮ ᱢᱮᱱᱟᱜ ᱞᱮᱭᱟ ᱚᱱᱠᱟ ᱫᱚ ᱟᱞᱮ ᱥᱮᱫ ᱫᱚ ᱵᱮᱥᱤ ᱠᱟᱛᱮᱫ ᱫᱚ ᱢᱟᱹᱰᱤᱭᱟᱹ ᱠᱚᱞᱮ ᱞᱮᱴᱚᱭᱟ ᱯᱤᱴᱷᱟᱹ ᱠᱚ ᱟᱨ ᱟᱫᱣᱟ ᱪᱟᱣᱞᱮ ᱞᱮ ᱯᱤᱴᱷᱟᱹᱭᱟ ᱥᱩᱠᱨᱤ ᱡᱤᱞ ᱞᱮᱴᱚ ᱠᱚ ᱟᱨ ᱫᱮᱥᱤ ᱥᱤᱢ ᱠᱚᱞᱮ ᱞᱮᱴᱚ ᱵᱟᱲᱟ ᱧᱚᱜ ᱠᱚᱣᱟ ᱟᱨ ᱡᱤᱞ ᱠᱚ ᱯᱤᱴᱷᱟᱹ ᱵᱟᱲᱟ ᱧᱚᱜᱼᱟ ᱜᱚᱜᱷᱟ ᱯᱤᱴᱷᱟᱹ ᱠᱚᱜᱮ ᱱᱤᱛᱚᱜ ᱠᱟᱹᱢᱤ ᱫᱤᱱ ᱥᱮ ᱟᱨ ᱮᱴᱟᱜᱟᱜ ᱠᱚᱢᱟ ᱚᱱᱠᱟ ᱱᱟᱦᱟᱜ ᱵᱮᱥᱤᱢᱟ ᱵᱟᱞᱮ ᱠᱚᱨᱟᱣ ᱫᱟᱲᱮᱭᱟᱜ ᱠᱟᱱᱟ ᱱᱤᱭᱟᱹ ᱠᱚᱜᱮ ᱟᱞᱮ ᱠᱚᱨᱟᱣ ᱵᱟᱲᱟᱭᱟ ᱟᱨ ᱵᱟᱹᱲᱤᱭᱟᱹ ᱫᱚᱞᱮ ᱪᱟᱥ ᱵᱟᱲᱟᱭᱟ ᱦᱟᱜ ᱥᱮ ᱤᱱᱟᱹ ᱫᱚ ᱯᱩᱨᱟᱹ ᱜᱮ ᱱᱟᱦᱟᱜ ᱛᱟᱦᱮᱱ ᱠᱟᱱᱟ ᱟᱨ ᱮᱴᱟᱜ ᱠᱚᱫᱚ ᱚᱱᱠᱟ ᱫᱚ ᱵᱟᱝ ᱜᱮ ᱟᱨ ᱦᱳᱲᱳ ᱦᱩᱱᱟᱹᱜ ᱵᱚ ᱪᱟᱥᱮᱭᱟᱜ ᱥᱮ ᱮᱱᱠᱷᱟᱱ ᱚᱱᱟ ᱫᱚ ᱯᱚᱨᱮ ᱜᱮ ᱱᱟᱦᱟᱜ ᱢᱮᱱᱟᱜᱼᱟ ᱟᱫᱚ ᱵᱚᱨᱟᱵᱳᱨ ᱯᱤᱴᱷᱟᱹ ᱠᱟᱛᱮᱫ ᱞᱮᱴᱳ ᱠᱟᱛᱮᱫ ᱦᱚᱸ ᱡᱤᱞ ᱠᱚ ᱥᱟᱞᱟᱜ ᱡᱚᱢ ᱦᱩᱭᱩᱜ ᱠᱟᱱᱟ